ᱯᱟᱸᱪ ᱜᱚᱴᱟᱱ ᱧᱩᱛᱩᱢ ᱫᱚ ᱦᱩᱭᱩᱜ ᱠᱟᱱᱟ ᱵᱚᱞᱚᱨᱟᱢ ᱢᱩᱨᱢᱩ ᱦᱩᱭᱩᱜ ᱠᱟᱱᱟ ᱵᱟᱹᱵᱩᱨᱟᱢ ᱢᱩᱨᱢᱩ ᱦᱩᱭᱩᱜ ᱠᱟᱱᱟ ᱞᱚᱞᱤᱛᱟ ᱦᱮᱢᱵᱨᱚᱢ ᱦᱩᱭᱩᱜ ᱠᱟᱱᱟ ᱥᱟᱜᱮᱱ ᱢᱩᱨᱢᱩ ᱦᱩᱭᱩᱜ ᱠᱟᱱᱟ ᱟᱨᱦᱚᱸ ᱚᱱᱠᱟᱜᱮ ᱧᱩᱛᱩᱢ ᱫᱚ ᱦᱩᱭᱩᱜ ᱠᱟᱱᱟ ᱟᱞᱮ ᱥᱩᱨ ᱥᱩᱯᱩᱨ ᱨᱮᱱ ᱯᱩᱬᱥᱤ ᱦᱚᱲ ᱠᱟᱱᱟ ᱠᱚ ᱱᱩᱠᱩ ᱫᱚ ᱥᱚᱢᱚᱭ ᱨᱮ ᱥᱟᱶᱛᱮ ᱜᱚᱲᱚ ᱥᱚᱯᱚᱦᱚᱫ ᱠᱚ ᱱᱤᱛᱚᱜ ᱦᱚᱸᱠᱚ ᱮᱢ ᱫᱟᱲᱮᱭᱟᱠᱟᱫ ᱟᱨ ᱟᱹᱰᱤᱜᱟᱱ ᱪᱷᱩᱴᱟᱹᱣ ᱦᱚᱲ ᱠᱟᱱᱟ ᱠᱚ